ᱦᱮᱸ ᱦᱮᱸ ᱨᱚᱲ ᱢᱮ

ᱦᱮᱸ ᱦᱮᱸ ᱦᱮᱸ ᱦᱮᱸ ᱦᱮᱸ ᱦᱮᱸ ᱚᱸᱻ ᱤᱧᱟᱹᱜ ᱦᱳᱴᱮᱞ ᱨᱮ ᱤᱧᱟᱹᱜ ᱦᱳᱴᱮᱞ ᱨᱮ ᱡᱚᱛᱚᱢ ᱧᱟᱢᱟ ᱡᱤᱞ ᱩᱛᱩ ᱫᱟᱠᱟ ᱛᱟᱦᱮᱸ ᱠᱟᱛᱮ ᱵᱤᱞᱤ ᱩᱛᱩ ᱦᱚᱸ ᱧᱟᱢᱚᱜᱼᱟ ᱪᱤᱠᱮᱱ ᱯᱚᱠᱚᱲᱟ ᱵᱟᱨᱜᱟᱨ ᱟᱨ ᱮᱢᱟᱱ ᱛᱮᱭᱟᱜ ᱡᱚᱛᱚ ᱠᱤᱪᱷᱩ ᱜᱮ ᱧᱟᱢᱚᱜᱼᱟ ᱠᱚᱞᱰᱨᱤᱠᱥ ᱠᱚ ᱥᱮᱞᱮᱱᱰᱚᱭᱤᱥ ᱠᱚ ᱡᱚᱛᱚ ᱜᱮ ᱧᱟᱢᱚᱜᱼᱟ ᱟᱫᱚ ᱡᱟᱦᱟᱸ ᱱᱟᱜ ᱠᱷᱚᱵᱚᱨ ᱥᱚᱵᱡᱤ ᱦᱮᱸ ᱥᱚᱵᱡᱤ ᱫᱟᱠᱟ ᱦᱚᱸᱧ ᱮᱢᱚᱜ ᱜᱮᱭᱟ ᱦᱮᱸ ᱟᱹᱢᱤᱥ ᱦᱚᱸ ᱧᱟᱢᱚᱜ ᱚᱸᱻ ᱥᱚᱵᱡᱤ ᱫᱟᱠᱟ ᱫᱚ ᱦᱩᱭᱩᱜ ᱠᱟᱱᱟ ᱢᱤᱫᱥᱚ ᱟᱥᱤ ᱴᱟᱠᱟ ᱯᱮᱞᱮᱴ ᱟᱨ ᱡᱤᱞ ᱫᱟᱠᱟ ᱫᱚ ᱦᱩᱭᱩᱜ ᱠᱟᱱᱟ ᱚᱱᱠᱟ ᱰᱮᱲᱥᱚ ᱫᱩᱥᱚ ᱟᱲᱟᱭᱥᱚ ᱴᱟᱠᱟ ᱜᱟᱱ ᱨᱮᱱᱟᱜ ᱪᱮᱫ ᱡᱤᱞᱮᱢ ᱡᱚᱢᱟ ᱦᱟᱹᱠᱩ ᱦᱟᱹᱠᱩ ᱫᱚ ᱛᱷᱚᱲᱟ ᱠᱚᱢᱧᱚᱜ ᱚᱱᱟ ᱠᱷᱚᱡ ᱫᱩᱥᱚ ᱠᱷᱟᱹᱥᱤ ᱡᱤᱞ ᱫᱚ ᱰᱷᱮᱨ ᱜᱮᱭᱟ ᱫᱩᱥᱚ ᱥᱚᱛᱚᱨ ᱴᱟᱠᱟ ᱫᱩᱥᱚ ᱥᱚᱛᱳᱨ ᱴᱟᱠᱟ ᱯᱮᱞᱮᱴ ᱯᱤᱴᱷᱟᱹ ᱯᱟᱸᱪ ᱴᱟᱠᱟ ᱯᱤᱥ ᱯᱤᱴᱷᱟᱹ ᱢᱚᱛᱚ ᱯᱟᱸᱪ ᱴᱟᱠᱟ ᱯᱤᱥ ᱩᱛᱩ ᱥᱟᱞᱟᱜ ᱮᱢ ᱡᱚᱢ ᱠᱷᱟᱡ ᱫᱚᱥᱴᱟᱠᱟ ᱟᱨᱮᱢ ᱢᱮᱱ ᱠᱷᱟᱡ ᱮᱠᱷᱮᱱ ᱯᱤᱴᱷᱟᱹᱧ ᱠᱤᱨᱤᱧ ᱤᱫᱤᱭᱟ ᱛᱟᱦᱚᱞᱮ ᱫᱚ ᱯᱤᱴᱷᱟᱹ ᱫᱚ ᱯᱟᱸᱪ ᱴᱟᱠᱟ ᱯᱤᱥ ᱟᱨ ᱡᱩᱫᱤ ᱦᱳᱴᱮᱞ ᱨᱮᱢ ᱩᱛᱩ ᱥᱟᱞᱟᱜ ᱮᱢ ᱡᱚᱢᱟ ᱛᱟᱦᱚᱞᱮ ᱫᱚ ᱛᱷᱲᱟ ᱧᱚᱜ ᱩᱛᱩ ᱩᱛᱩ ᱥᱟᱞᱟᱜ ᱯᱤᱴᱷᱟᱹ ᱦᱚᱸ ᱛᱷᱚᱲᱟ ᱰᱤᱥᱠᱟᱭᱩᱱᱴ ᱮᱢ ᱧᱟᱢᱟ ᱦᱮᱸ ᱟᱫᱚ ᱪᱮᱫ ᱫᱚᱨᱠᱟᱨᱟᱢᱟ ᱚᱠᱟᱴᱟᱜ ᱡᱚᱢᱟᱜ ᱪᱮᱫ ᱡᱚᱢᱟᱜ ᱞᱟᱹᱭ ᱢᱮ ᱚᱱᱟ ᱟᱹᱥᱤ ᱴᱟᱠᱟ ᱠᱷᱚᱡ ᱮᱦᱚᱵᱚᱜ ᱮᱦᱚᱵᱚᱜ ᱠᱟᱱᱟ ᱦᱮᱸ ᱪᱮᱫ ᱞᱮᱠᱟᱱᱟᱜ ᱮᱢ ᱡᱚᱢᱟ ᱚᱱᱟ ᱦᱤᱥᱟᱹᱵ ᱛᱮ ᱵᱟᱨ ᱫᱤᱱ ᱯᱚᱨᱮᱢ ᱦᱟᱹᱡᱩᱜᱼᱟ ᱛᱮᱦᱮᱧ ᱦᱤᱡᱩᱜ ᱢᱮ ᱛᱮᱦᱮᱧ ᱫᱚ ᱵᱟᱝ ᱨᱮᱸᱜᱮᱡ ᱮᱫ ᱢᱮᱛᱮ ᱚᱸᱻ ᱧᱤᱫᱟᱹ ᱟᱴᱟ ᱫᱷᱟᱵᱤᱡ ᱧᱤᱫᱟᱹ ᱥᱟᱲᱮ ᱟᱴᱟ ᱱᱚᱴᱟ ᱫᱷᱟᱹᱵᱤᱡ ᱡᱷᱤᱡ ᱛᱟᱦᱮᱱᱟ ᱟᱢ ᱫᱚ ᱦᱤᱡᱩᱜ ᱢᱮᱥᱮ ᱥᱟᱲᱮ ᱟᱴᱟ ᱱᱚᱴᱟ ᱫᱷᱟᱹᱵᱤᱡ ᱧᱤᱫᱟᱹ ᱫᱷᱟᱹᱵᱤᱡ ᱡᱷᱤᱡ ᱛᱟᱦᱮᱱᱟ ᱦᱤᱡᱩᱜ ᱢᱮ ᱚᱵᱽᱥᱚᱨᱚᱜ ᱠᱷᱟᱡ ᱫᱚᱢ ᱡᱚᱛᱚ ᱡᱚᱢᱟᱜ ᱜᱮ ᱟᱹᱰᱤ ᱥᱤᱵᱤᱞ ᱟᱹᱰᱤ ᱫᱟᱨᱤᱱ ᱥᱮᱭᱟᱥ ᱧᱟᱢᱚᱜᱼᱟ ᱤᱧᱟᱹᱜ ᱦᱳᱴᱮᱞ ᱨᱮᱫᱚ ᱦᱮᱸ ᱟᱫᱚ ᱨᱚᱲ ᱢᱮ ᱦᱟ ᱡᱩᱜ ᱟᱢ ᱥᱮ ᱵᱟᱝ ᱛᱮᱦᱮᱧ ᱫᱚ ᱴᱷᱤᱠ ᱜᱮᱭᱟ ᱛᱟᱦᱚᱞᱮ ᱫᱚᱦᱚᱭ ᱢᱮ